ᱦᱮᱸ ᱤᱧ ᱱᱚᱣᱟ ᱥᱤᱞᱟᱹᱭ ᱢᱟᱱᱮ ᱥᱤᱞᱟᱹᱭ ᱪᱮᱫ ᱠᱟᱛᱮᱫ ᱥᱮ ᱥᱤᱞᱟᱹᱭ ᱥᱤᱞᱟᱹᱭᱮᱫ ᱠᱟᱱᱛᱮ ᱡᱤᱭᱚᱱ ᱠᱷᱟᱸᱰᱟᱣᱤᱧ ᱢᱮ ᱟᱠᱟᱫᱟ ᱠᱟᱨᱚᱱ ᱥᱤᱞᱟᱹᱭ ᱠᱷᱟᱹᱛᱤᱨᱛᱮ ᱟᱭᱢᱟ ᱠᱤᱪᱷᱩ ᱴᱟᱠᱟ ᱯᱚᱭᱥᱟᱧ ᱨᱳᱡᱽᱜᱟᱨᱫᱟ ᱥᱮᱧ ᱧᱟᱢᱫᱟ ᱚᱱᱟ ᱯᱚᱭᱥᱟ ᱤᱧᱟᱹᱜ ᱢᱟᱱᱮ ᱫᱤᱱ ᱪᱟᱞᱟᱜ ᱠᱟᱱ ᱛᱤᱧᱟᱹ ᱥᱮ ᱡᱚᱢᱼᱧᱩ ᱠᱚ ᱴᱟᱠᱟ ᱯᱚᱭᱥᱟ ᱦᱟᱱᱟ ᱱᱟᱣᱟ ᱠᱚᱨᱮᱜ ᱞᱟᱜᱟᱜ ᱠᱟᱱᱟ ᱚᱱᱟ ᱠᱚᱸᱧ ᱠᱚᱵᱷᱟᱨᱫᱟ ᱚᱱᱟ ᱯᱚᱭᱥᱟᱛᱮ ᱟᱨ ᱥᱟᱨᱟ ᱫᱤᱱ ᱠᱟᱹᱢᱤ ᱥᱮ ᱥᱟᱨᱟ ᱧᱤᱫᱟᱹ ᱥᱤᱞᱟᱭ ᱠᱟᱹᱢᱤᱛᱮ ᱤᱧᱦᱚᱸ ᱟᱹᱰᱤ ᱯᱚᱨᱤᱥᱨᱚᱢ ᱦᱩᱭᱩᱜ ᱠᱟᱱ ᱛᱤᱧᱟᱹ ᱚᱱᱟ ᱠᱷᱟᱹᱛᱤᱨᱛᱮ ᱤᱧᱦᱚᱸ ᱵᱷᱟᱹᱞᱤ ᱩᱱ ᱥᱚᱢᱚᱭ ᱚᱱᱟ ᱥᱤᱞᱟᱹᱭᱛᱮ ᱢᱟᱱᱮ ᱚᱥᱩᱵᱤᱫᱫᱟ ᱦᱩᱭᱩᱜ ᱠᱟᱨᱚᱱᱛᱮ ᱤᱧ ᱨᱩᱣᱟᱹ ᱦᱚᱸᱧ ᱨᱩᱣᱟᱹ ᱫᱟᱲᱮᱜ ᱠᱟᱱᱟ ᱦᱚᱲᱢᱚ ᱦᱟᱹᱥᱩ ᱠᱚᱦᱚᱸ ᱦᱩᱭᱩᱜ ᱠᱟᱱᱟ ᱢᱟᱱᱮ ᱥᱚᱵᱥᱚᱢᱚᱭ ᱥᱤᱞᱟᱹᱭ ᱠᱟᱹᱢᱤ ᱨᱮᱫᱚ ᱢᱮᱸᱫ ᱨᱮᱱᱟᱜ ᱢᱤᱫᱴᱟᱱ ᱯᱨᱳᱵᱞᱮᱢ ᱢᱮᱫ ᱢᱮᱫ ᱥᱚᱵᱥᱚᱢᱚᱭ ᱢᱮᱫ ᱨᱮᱱᱟᱜ ᱯᱟᱣᱟᱨ ᱠᱟᱹᱢᱤᱭᱮᱫᱟᱭ ᱥᱚᱵᱥᱚᱢᱚᱭ ᱩᱭᱩᱝ ᱛᱷᱤᱨ ᱠᱟᱜᱼᱟ ᱥᱮ ᱠᱟᱹᱴᱤᱡ ᱠᱟᱹᱴᱤᱡ ᱚᱱᱟ ᱥᱩᱛᱟᱢ ᱵᱷᱚᱨᱟᱣ ᱥᱮ ᱥᱩᱭ ᱠᱚ ᱤᱭᱟᱹ ᱚᱱᱟ ᱠᱷᱮᱛᱨᱮ ᱛᱮ ᱥᱚᱵᱥᱚᱢᱭ ᱢᱮᱸᱫ ᱨᱮᱱᱟᱜ ᱯᱟᱣᱟᱨ ᱫᱚᱨᱠᱟᱨ ᱥᱮ ᱚᱱᱟ ᱯᱟᱣᱟᱨ ᱥᱚᱵᱥᱚᱢᱚᱭ ᱠᱟᱹᱢᱤ ᱮᱢᱮᱫ ᱠᱟᱱᱛᱮ ᱢᱮᱫ ᱨᱮᱱᱟᱜ ᱦᱚᱸ ᱡᱟᱹᱥᱛᱤ ᱯᱨᱚᱵᱞᱮᱢ ᱦᱩᱭᱩᱜ ᱠᱟᱱᱟ ᱥᱮ ᱦᱚᱲᱢᱚ ᱨᱮᱱᱟᱜ ᱦᱚᱸ ᱯᱨᱚᱵᱞᱮᱢ ᱫᱮᱠᱷᱟᱜ ᱠᱟᱱᱟ ᱚᱱᱟ ᱠᱷᱟᱹᱛᱤᱨ ᱛᱮ ᱥᱤᱞᱟᱹᱭ ᱠᱟᱹᱢᱤ ᱫᱚ ᱟᱹᱰᱤ ᱢᱚᱡᱽ ᱫᱚ ᱵᱟᱝ ᱦᱩᱭᱩᱜ ᱠᱟᱱᱟ